ᱱᱟᱦᱟᱜ ᱚᱠᱛᱮ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱜ ᱨᱮᱱᱟᱜ ᱞᱟᱹᱠᱛᱤ ᱫᱚ ᱟᱹᱰᱤᱜᱮ ᱡᱟᱹᱨᱩᱲ ᱢᱮᱱᱟᱜᱼᱟ ᱪᱮᱫᱟᱜ ᱡᱮ ᱮᱱᱛᱮᱜ ᱛᱮᱦᱮᱧ ᱡᱟᱹᱛᱤᱭᱚ ᱥᱤᱠᱠᱷᱟ ᱱᱤᱛᱤ ᱨᱮᱦᱚᱸ ᱱᱚᱣᱟ ᱠᱟᱛᱷᱟ ᱢᱮᱱ ᱠᱟᱱᱟ ᱟᱭᱳ ᱟᱲᱟᱝ ᱛᱮ ᱚᱞ ᱯᱟᱲᱦᱟᱣ ᱫᱚ ᱮᱠᱟᱱᱛᱮ ᱡᱟᱹᱨᱩᱲᱟ ᱟᱢ ᱮᱴᱟᱜ ᱯᱟᱲᱦᱟᱣ ᱮᱴᱟᱜ ᱵᱷᱟᱥᱟ ᱨᱮ ᱚᱞ ᱯᱟᱲᱦᱟᱣ ᱨᱮ ᱦᱚᱭᱛᱳ ᱴᱷᱤᱠ ᱵᱟᱢ ᱵᱩᱡᱷᱟᱹᱣ ᱫᱟᱲᱮᱭᱟᱜ ᱠᱟᱱᱟ ᱟᱵᱚ ᱫᱚ ᱛᱮᱦᱮᱧ ᱱᱤᱡᱮᱨᱟᱜ ᱟᱭᱳ ᱟᱲᱟᱝ ᱥᱟᱱᱛᱟᱲᱤ ᱚᱠᱟᱴᱟᱜ ᱟᱲᱟᱝ ᱢᱮᱱᱟᱜ ᱛᱟᱵᱚᱱ ᱱᱚᱣᱟ ᱵᱟᱫ ᱠᱟᱛᱮᱫ ᱮᱴᱟᱜ ᱮᱴᱟᱜ ᱟᱲᱟᱝ ᱚᱠᱟ ᱫᱚ ᱩᱲᱭᱟᱹ ᱳᱰᱤᱥᱟ ᱨᱮᱫᱚ ᱩᱲᱭᱟᱹ ᱵᱮᱝᱜᱚᱞ ᱨᱮᱫᱚ ᱵᱟᱝᱞᱟ ᱵᱤᱦᱟᱨ ᱨᱮᱫᱚ ᱵᱤᱦᱟᱨᱤ ᱡᱷᱟᱲᱠᱷᱚᱸᱰ ᱨᱮᱫᱚ ᱟᱨᱦᱚᱸ ᱦᱤᱱᱫᱤ ᱠᱚ ᱱᱚᱝᱠᱟ ᱮᱴᱟᱜ ᱮᱴᱟᱜ ᱟᱲᱟᱝ ᱛᱮ ᱟᱵᱚ ᱵᱚᱱ ᱚᱞ ᱯᱟᱲᱦᱟᱜ ᱠᱟᱱᱟ ᱚᱱᱟ ᱞᱟᱹᱜᱤᱫ ᱛᱮ ᱛᱮᱦᱮᱧ ᱢᱮᱱ ᱠᱮᱭᱟ ᱟᱵᱚ ᱡᱚᱫᱤ ᱥᱟᱱᱛᱟᱲ ᱦᱚᱲᱟᱜ ᱟᱹᱨᱤᱼᱪᱟᱹᱞᱤ ᱞᱟᱭᱼᱞᱟᱠᱪᱟᱨ ᱵᱚᱸᱜᱟᱼᱵᱳᱨᱳ ᱟᱵᱚᱣᱟᱜ ᱢᱟᱹᱡᱷᱤ ᱟᱹᱨᱤ ᱥᱤᱥᱴᱮᱢ ᱱᱤᱭᱚᱢ ᱱᱮᱢᱟᱪᱟᱨ ᱵᱟᱧᱪᱟᱣ ᱫᱚᱦᱚᱭ ᱛᱟᱦᱚᱞᱮ ᱟᱭᱳ ᱟᱲᱟᱝ ᱛᱮ ᱚᱞ ᱯᱟᱲᱦᱟᱣ ᱫᱚ ᱮᱠᱟᱱᱛᱮ ᱡᱟᱹᱨᱩᱲ ᱠᱟᱱ ᱛᱟᱵᱳᱱᱟ ᱠᱟᱨᱚᱱ ᱟᱭᱳ ᱟᱲᱟᱝ ᱛᱮ ᱚᱞ ᱯᱟᱲᱦᱟᱣ ᱵᱮᱜᱚᱨ ᱟᱢᱫᱚ ᱟᱢᱟᱜ ᱥᱟᱶᱛᱟ ᱮᱠᱟᱞ ᱵᱟᱢ ᱵᱟᱧᱪᱟᱣ ᱫᱟᱲᱮᱭᱟᱜᱼᱟ ᱪᱮᱫᱟᱜ ᱥᱮ ᱱᱤᱛᱚᱜ ᱟᱵᱚ ᱨᱮᱱ ᱯᱚᱝ ᱯᱚᱝᱲᱟ ᱚᱠᱚᱭ ᱢᱮᱱᱟᱜ ᱠᱚ ᱛᱟᱭᱚᱢ ᱫᱟᱨᱟᱢ ᱚᱠᱚᱭ ᱡᱩᱫᱤ ᱛᱮᱦᱮᱧ ᱫᱚ ᱮᱴᱟᱜ ᱥᱮᱫ ᱮᱴᱟᱜ ᱵᱷᱟᱥᱟ ᱥᱮᱫ ᱵᱚᱱ ᱪᱚᱨᱪᱟ ᱤᱫᱤ ᱞᱮᱠᱷᱟᱡ ᱟᱵᱚᱣᱟᱜ ᱡᱟᱹᱛᱤᱭᱟᱹᱨᱤ ᱚᱠᱟᱴᱟᱜ ᱟᱲᱟᱝ ᱚᱠᱟᱴᱟᱜ ᱟᱹᱫ ᱠᱷᱚᱡ ᱪᱟᱞᱟᱣ ᱦᱮᱡ ᱠᱟᱱ ᱱᱚᱣᱟ ᱫᱚ ᱢᱚᱦᱚᱨ ᱢᱮᱴᱟᱜ ᱛᱟᱵᱳᱱᱟ ᱢᱤᱫ ᱫᱤᱱ ᱡᱟᱹᱛ ᱞᱮᱠᱟᱛᱮ ᱱᱚᱣᱟ ᱫᱷᱟᱹᱨᱛᱤ ᱨᱮ ᱚᱠᱚᱭ ᱦᱚᱸ ᱵᱟᱝ ᱠᱚ ᱪᱤᱱᱦᱟᱹᱣ ᱵᱚᱱᱟ ᱥᱮ ᱟᱵᱚ ᱟᱵᱚ ᱦᱚᱸ ᱵᱟᱝ ᱵᱚᱱ ᱪᱤᱱᱦᱟᱹᱣ ᱮᱱᱟ ᱚᱱᱟ ᱞᱟᱹᱜᱤᱫ ᱛᱮ ᱛᱮᱦᱮᱧ ᱟᱭᱳ ᱟᱲᱟᱝ ᱛᱮ ᱥᱮᱪᱮᱫ ᱥᱮ ᱥᱤᱠᱷᱱᱟᱹᱛᱚᱜ ᱫᱚ ᱮᱠᱟᱱᱛᱚ ᱡᱟᱹᱨᱩᱲ ᱠᱟᱱ ᱛᱟᱵᱚᱱᱟ ᱚᱱᱟᱦᱚᱸ ᱟᱵᱚᱣᱟᱜ ᱢᱤᱫ ᱪᱤᱠᱤ ᱛᱮ ᱢᱤᱫ ᱪᱤᱠᱤᱛᱮ ᱟᱵᱚᱣᱟᱜ ᱟᱲᱟᱝ ᱡᱟᱛᱮ ᱡᱚᱜᱟᱣ ᱛᱟᱦᱮᱱ ᱛᱟᱵᱚᱱ ᱢᱤᱫ ᱪᱤᱠᱤᱛᱮ ᱚᱞ ᱯᱟᱲᱦᱟᱣ ᱡᱮᱱᱚ ᱵᱚᱱ ᱪᱮᱫ ᱟᱵᱚ ᱟᱵᱚᱣᱟᱜ ᱡᱮ ᱚᱠᱟᱴᱟᱜ ᱯᱟᱹᱨᱥᱤ ᱱᱩᱱᱟᱹᱜ ᱫᱟᱲᱮ ᱢᱮᱱᱟᱜᱼᱟ ᱚᱱᱟ ᱫᱚ ᱚᱠᱟᱫᱚ ᱚᱱᱟ ᱵᱚᱸᱜᱟᱼᱵᱳᱨᱳᱣᱟᱜ ᱠᱟᱛᱷᱟ ᱠᱚ ᱢᱮᱱ ᱫᱟᱲᱮᱭᱟᱜ ᱠᱟᱱᱟ ᱦᱮᱸ ᱚᱱᱟᱫᱚ ᱵᱚᱸᱜᱟᱼᱵᱳᱨᱳ ᱥᱚᱝᱜᱮᱛᱮ ᱛᱚᱲᱮ ᱥᱩᱛᱟᱹᱢ ᱛᱮ ᱡᱚᱲᱟᱣ ᱢᱮᱱᱟᱜ ᱛᱟᱵᱳᱱᱟ ᱟᱵᱚᱣᱟᱜ ᱯᱟᱹᱨᱥᱤ ᱟᱵᱚᱣᱟᱜ ᱱᱚᱣᱟ ᱨᱚᱲ ᱟᱵᱚᱣᱟᱜ ᱞᱟᱸᱫᱟ ᱟᱵᱚᱣᱟᱜ ᱮᱱᱮᱡ ᱥᱮᱨᱮᱧ ᱞᱟᱭᱼᱞᱟᱠᱪᱟᱨ ᱱᱤᱭᱚᱢ ᱱᱮᱢᱟᱪᱟᱨ ᱦᱮᱸ ᱟᱫᱚ ᱟᱭᱳ ᱟᱲᱟᱝ ᱵᱮᱜᱚᱨ ᱟᱵᱳ ᱫᱚ ᱟᱵᱚᱣᱟᱜᱼᱟ ᱱᱚᱣᱟ ᱠᱚᱫᱚ ᱵᱟᱝ ᱵᱚᱱ ᱵᱟᱧᱪᱟᱣ ᱫᱟᱲᱮᱭᱟᱜᱼᱟ ᱟᱫᱚ ᱚᱱᱟ ᱞᱟᱹᱜᱤᱫ ᱛᱮᱜᱮ ᱱᱟᱦᱟᱜ ᱡᱩᱜᱽ ᱨᱮᱱ ᱟᱵᱳ ᱨᱮᱱ ᱵᱟᱹᱵᱩ ᱛᱟᱠᱚ ᱢᱟᱹᱭ ᱛᱟᱠᱚ ᱥᱮ ᱡᱟᱦᱟᱸᱭ ᱜᱮ ᱜᱚᱼᱵᱟᱵᱟ ᱡᱟᱦᱟᱸᱭ ᱜᱮ ᱱᱤᱛᱚᱜ ᱵᱩᱡᱷᱟᱹᱣ ᱵᱩᱡᱽ ᱟᱹᱪᱩᱨ ᱡᱟᱹᱨᱩᱲ ᱠᱟᱱ ᱛᱟᱵᱳᱱᱟ ᱵᱤᱫᱟᱹᱞᱟᱜ ᱨᱮ ᱟᱵᱚ ᱥᱟᱪᱟ ᱢᱟᱱᱣᱟ ᱟᱹᱵᱩᱞ ᱡᱷᱟᱹᱢᱩ ᱵᱩᱫᱷ ᱟᱹᱠᱤᱞ ᱵᱟᱝᱛᱮ ᱵᱟᱧᱪᱟᱜ ᱰᱟᱦᱟᱨᱮ ᱛᱮᱦᱮᱧ ᱵᱚᱱ ᱛᱚᱞᱚᱢᱚᱜ ᱠᱟᱱᱟ ᱦᱮᱸ ᱟᱸᱥ ᱢᱮᱱᱟᱜ ᱛᱟᱵᱳᱱᱟ ᱵᱷᱚᱨᱥᱟ ᱩᱱᱟᱹᱜ ᱫᱤᱥᱟᱹ ᱩᱱᱟᱹᱜ ᱡᱩᱜᱽ ᱡᱮᱣᱭᱮᱛ ᱨᱮᱵᱚᱱ ᱯᱟᱲᱟᱣ ᱠᱟᱱᱟ ᱚᱠᱛᱮ ᱫᱚ ᱯᱟᱨᱚᱢ ᱪᱟᱞᱟᱜ ᱠᱟᱱᱟ ᱠᱷᱟᱹᱛᱤᱨ ᱛᱮ ᱵᱮᱸᱜᱮᱫ ᱢᱟᱨᱥᱟᱞ ᱢᱟᱵᱚᱱ ᱫᱤᱥᱚᱢ ᱵᱚᱭᱦᱟ ᱠᱚᱭᱚᱜ ᱟᱹᱪᱩᱨ ᱟᱵᱚᱱ ᱫᱷᱟᱹᱨᱛᱤ ᱪᱮᱛᱟᱱ ᱯᱟᱹᱥᱩᱲᱚᱜᱼᱟ ᱵᱚᱱ ᱥᱟᱹᱨᱤ ᱥᱩᱡᱳᱜᱽ ᱚᱠᱟᱫᱚ ᱦᱟᱛᱟᱣ ᱵᱟᱧᱪᱟᱜ ᱵᱟᱧᱪᱟᱜ ᱟᱣᱛᱟᱱ ᱚᱱᱟ ᱛᱮᱜᱮ ᱟᱭᱳ ᱟᱲᱟᱝ ᱛᱮ ᱮᱠᱟᱱᱛᱮ ᱡᱟᱹᱨᱩᱲᱟ ᱫᱤᱥᱟᱹᱭ ᱢᱟᱵᱚᱱ ᱥᱮᱫᱟᱭ ᱦᱤᱞᱳᱜ ᱚᱠᱟ ᱛᱟᱦᱮᱸ ᱠᱟᱱᱟ ᱪᱟᱢᱯᱟ ᱜᱟᱲ ᱨᱮ ᱛᱮᱦᱮᱧ ᱫᱚ ᱞᱟᱹᱫᱩᱵ ᱢᱮᱱᱟᱜᱼᱟ ᱚᱱᱟ ᱠᱚ ᱦᱤᱨᱞᱟᱹ ᱡᱟᱛᱮ ᱵᱚᱱ ᱥᱟᱨᱦᱟᱣ ᱨᱟᱠᱟᱵ ᱫᱟᱲᱮᱜ ᱚᱱᱟ ᱞᱮᱠᱟᱛᱮ ᱟᱭᱳ ᱟᱲᱟᱝ ᱛᱮ ᱚᱞ ᱯᱟᱲᱦᱟᱣ ᱥᱮᱪᱮᱫ ᱠᱟᱛᱮᱫ ᱟᱵᱚᱣᱟᱜ ᱟᱹᱨᱤᱼᱪᱟᱹᱞᱤ ᱱᱤᱭᱚᱢ ᱱᱮᱢᱟᱪᱟᱨ ᱱᱚᱣᱟ ᱠᱚ ᱮᱱᱮᱡ ᱥᱮᱨᱮᱧ ᱨᱩ ᱨᱟᱦᱟ ᱵᱟᱧᱪᱟᱣ ᱫᱚᱦᱚ ᱦᱮᱸ ᱟᱹᱰᱤᱜᱮ ᱞᱟᱹᱠᱛᱤ ᱢᱮᱱᱟᱜᱼᱟ